ᱦᱮᱞᱳ ᱤᱧ ᱱᱚᱰᱮ ᱨᱟᱡᱽᱱᱚᱜᱚᱨ ᱠᱷᱚᱱ ᱥᱤᱛᱟᱹᱧ ᱢᱮᱱᱮᱫᱼᱟ ᱤᱭᱟᱹ ᱱᱚᱣᱟ ᱫᱚ ᱦᱮᱢᱵᱨᱚᱢ ᱴᱨᱟᱵᱷᱮᱞ ᱮᱡᱮᱱᱥᱤ ᱨᱮ ᱞᱟᱜᱟᱣ ᱠᱟᱱᱟ ᱥᱮ ᱟᱞᱮ ᱦᱩᱱᱟᱹᱝ ᱢᱤᱫᱴᱟᱹᱱ ᱜᱟᱹᱰᱤ ᱦᱩᱱᱟᱹᱝ ᱞᱮ ᱠᱷᱚᱡᱚᱜ ᱠᱟᱱᱟ ᱮᱱᱠᱷᱟᱱ ᱫᱚ ᱚᱱᱟ ᱵᱩᱠ ᱞᱟᱹᱜᱤᱫ ᱜᱤᱧ ᱯᱷᱳᱱ ᱠᱟᱜᱼᱟ ᱟᱮ ᱥᱚᱢᱵᱟᱨ ᱦᱤᱞᱳᱜ ᱵᱤᱱᱤᱰ ᱮᱢ ᱨᱟᱸᱪᱤ ᱞᱮ ᱪᱟᱞᱟᱜ ᱠᱟᱱᱟ ᱦᱩᱱᱟᱹᱝ ᱮᱱᱠᱷᱟᱱ ᱢᱤᱫᱴᱟᱹᱝ ᱜᱟᱹᱰᱤ ᱦᱩᱱᱟᱹᱝ ᱞᱮ ᱫᱚᱨᱠᱟᱨᱚᱜ ᱠᱟᱱᱟ ᱚᱱᱟ ᱫᱚ ᱚᱱᱮ ᱥᱳᱢᱵᱟᱨ ᱦᱤᱞᱚᱜ ᱫᱚᱥ ᱵᱟᱡᱮ ᱠᱷᱚᱱ ᱢᱮᱱᱟᱜᱼᱟ ᱛᱟᱞᱮ ᱟᱫᱚ ᱱᱚ ᱵᱟᱡᱮ ᱛᱮ ᱥᱮᱴᱮᱨᱚᱜ ᱠᱚ ᱢᱮᱱᱮᱫᱼᱟ ᱮᱱᱠᱷᱟᱱ ᱫᱚ ᱟᱢ ᱦᱩᱱᱟᱹᱝ ᱥᱮᱛᱟᱜ ᱯᱟᱸᱪ ᱵᱟᱡᱮ ᱜᱟᱹᱰᱤᱢ ᱵᱷᱮᱡᱟ ᱠᱟᱜᱼᱟ ᱟᱨᱞᱮ ᱪᱟᱞᱟᱜᱼᱟ ᱦᱩᱱᱟᱹᱝ ᱟᱨ ᱦᱤᱡᱩᱜ ᱫᱚ ᱜᱷᱟᱹᱲᱤᱡ ᱜᱮᱭᱟᱞᱤᱧ ᱧᱮᱞ ᱛᱟᱨᱟᱭᱟ ᱦᱩᱱᱟᱹᱝ ᱠᱷᱟᱹᱞᱤ ᱫᱟᱬᱟᱱ ᱦᱚᱸ ᱵᱟᱝ ᱦᱳᱭ ᱟᱫᱚ ᱚᱱᱟ ᱛᱤᱱᱟᱹᱜ ᱫᱚᱥ ᱦᱚᱲᱞᱮ ᱪᱟᱞᱟᱜ ᱠᱟᱱᱟ ᱦᱩᱱᱟᱹᱝ ᱱᱚᱰᱮ ᱨᱟᱡᱽᱱᱚᱜᱚᱨ ᱠᱷᱚᱡ ᱛᱩᱨᱩᱭ ᱦᱚᱲ ᱟᱨ ᱦᱟᱸᱰᱮ ᱤᱭᱟᱹ ᱜᱳᱵᱤᱱᱫᱽᱯᱩᱨ ᱠᱷᱚᱱ ᱚᱸᱰᱮ ᱠᱷᱚᱱ ᱯᱩᱱ ᱦᱚᱲ ᱢᱟᱱᱮ ᱡᱚᱛᱚ ᱛᱮ ᱜᱮᱞ ᱦᱚᱲᱞᱮ ᱦᱩᱭᱩᱜ ᱠᱟᱱᱟ ᱟᱫᱚ ᱦᱳᱭ ᱦᱩᱱᱟᱹᱝ ᱟᱬᱜᱟᱛ ᱫᱷᱟᱨᱟ ᱨᱮᱞᱮ ᱪᱟᱞᱟᱜᱼᱟ ᱟᱨ ᱪᱟᱞᱟᱜ ᱟᱞᱮ ᱟᱨ ᱵᱤᱱᱤᱰ ᱛᱟᱞᱮ ᱢᱮᱱᱟᱜᱼᱟ ᱫᱚᱥ ᱵᱟᱡᱮ ᱥᱮᱫ ᱠᱷᱚᱱ ᱮᱱᱠᱷᱟᱱ ᱱᱚ ᱵᱟᱡᱮ ᱛᱮ ᱥᱮᱴᱮᱨᱚᱜ ᱠᱚ ᱢᱮᱱᱮᱫᱼᱟ ᱟᱢ ᱩᱱᱟᱹᱜ ᱥᱮᱛᱟᱜ ᱥᱳᱢᱵᱟᱨ ᱦᱤᱞᱚᱜ ᱥᱮᱛᱟᱜ ᱯᱟᱸᱪ ᱵᱟᱡᱮ ᱛᱮᱢ ᱟᱹᱜᱩᱭᱟ ᱟᱨ ᱦᱟᱸᱰᱮ ᱵᱚ ᱪᱟᱞᱟᱜᱼᱟ ᱟᱨ ᱪᱟᱞᱟᱣ ᱠᱟᱛᱮᱫ ᱦᱤᱡᱩᱜ ᱫᱚ ᱚᱱᱮ ᱤᱭᱟᱹ ᱥᱮᱫ ᱜᱮ ᱟᱴ ᱵᱟᱡᱮ ᱥᱮᱫ ᱡᱟᱭᱜᱟ ᱠᱚ ᱧᱮᱞ ᱛᱚᱨᱟ ᱠᱚ ᱢᱮᱱᱮᱫ ᱫᱚ ᱦᱳᱭ ᱦᱳᱭ ᱛᱚᱵᱮ ᱯᱳᱸᱪᱷᱟᱣ ᱠᱟᱜ ᱢᱮ ᱜᱟᱹᱰᱤᱜᱮ ᱦᱟᱸᱜ ᱦᱳᱭ ᱦᱳᱭ ᱴᱷᱤᱠ ᱜᱮᱭᱟ ᱛᱚᱵᱮ ᱦᱳᱭ